ᱱᱚᱣᱟ ᱵᱷᱟᱨᱚᱛ ᱵᱚᱨᱥᱚ ᱨᱮ ᱟᱭᱢᱟ ᱨᱚᱠᱚᱢ ᱡᱟᱹᱛᱤ ᱠᱚ ᱦᱮᱱᱟᱜ ᱵᱚᱱᱟ ᱩᱱᱠᱩ ᱞᱮᱠᱟᱜᱮ ᱟᱵᱚ ᱦᱚᱸ ᱥᱟᱱᱛᱟᱲ ᱡᱟᱹᱛᱤ ᱦᱮᱱᱟᱜ ᱵᱚᱱᱟ ᱩᱱᱠᱩ ᱞᱮᱠᱟ ᱟᱵᱚᱣᱟᱜ ᱩᱯᱨᱩᱢ ᱟᱹᱨᱤᱪᱟᱹᱨᱤ ᱫᱷᱚᱨᱚᱢᱚ ᱦᱚᱸ ᱦᱮᱱᱟᱜ ᱛᱟᱵᱚᱱᱟ

ᱩᱱᱠᱩ ᱞᱮᱠᱟ ᱡᱚᱛᱚ ᱠᱤᱪᱷᱩ ᱜᱮ ᱦᱮᱱᱟᱜ ᱛᱟᱵᱚᱱᱟ ᱡᱮᱢᱚᱱ ᱟᱵᱚᱣᱟᱜ ᱦᱚᱨᱚᱜ ᱵᱟᱸᱫᱮ ᱴᱮᱰᱤᱥᱚᱱ ᱮᱱᱮᱡ ᱥᱟᱶᱛᱮ ᱟᱵᱚ ᱩᱱᱠᱩ ᱞᱮᱠᱟ ᱜᱮ ᱡᱚᱛᱚ ᱯᱟᱲᱦᱟᱣ ᱦᱚᱵᱚ ᱯᱟᱲᱦᱟᱜᱼᱟ